ᱦᱮᱞᱳᱼᱳ ᱱᱚᱢᱚᱥᱠᱟᱨ ᱥᱮᱨ ᱚᱠᱚᱭᱮᱢ ᱞᱟᱹᱭ ᱮᱫᱟ

ᱦᱮᱸ ᱦᱮᱸ ᱵᱳᱞᱯᱩᱨ ᱥᱟᱱᱛᱤᱱᱤᱠᱮᱛᱚᱱ ᱦᱳᱴᱮᱞ ᱠᱟᱱᱟ ᱡᱟᱸᱦᱟᱱᱟᱜ ᱵᱮᱱ ᱞᱟᱹᱭ ᱮᱫ ᱛᱟᱸᱦᱮᱱᱟ ᱦᱮᱸ ᱴᱷᱤᱠ ᱜᱮᱭᱟ ᱥᱮᱨ ᱟᱢ ᱯᱷᱚᱱ ᱥᱟᱵ ᱫᱚᱦᱚ ᱠᱟᱜ ᱟᱢ ᱢᱤᱫ ᱫᱷᱟᱣ ᱟᱞᱮᱭᱟᱜ ᱰᱟᱴᱟᱧ ᱪᱮᱠ ᱮᱫᱟ ᱥᱮᱨ ᱥᱤᱝᱜᱮᱞ ᱢᱮᱢᱵᱟᱨ ᱥᱮ ᱰᱚᱵᱚᱞ ᱚ ᱥᱤᱝᱜᱮᱞ ᱴᱷᱤᱠ ᱜᱮᱭᱟ ᱦᱮᱸ ᱵᱟᱨ ᱜᱮᱞ ᱢᱟᱹᱦᱤᱛ ᱨᱮ ᱢᱤᱫᱴᱮᱱ ᱨᱩᱢ ᱮᱵᱮᱞᱞᱮᱵᱮᱞ ᱢᱮᱱᱟᱜ ᱜᱮᱭᱟ ᱛᱚ ᱟᱢ ᱟᱞᱮ ᱴᱷᱮᱱ ᱫᱚ ᱵᱟᱨ ᱨᱚᱠᱚᱢ ᱨᱩᱢ ᱢᱮᱱᱟᱜ ᱟᱛᱚ ᱛᱳ ᱚᱠᱟᱴᱟᱜ ᱞᱟᱜᱟᱣ ᱟᱢᱟ ᱮᱥᱤ ᱥᱮ ᱱᱚᱱ ᱮᱥᱤ ᱟᱢᱟᱜ ᱱᱚᱱ ᱮᱥᱤ ᱨᱩᱢ ᱫᱚ ᱦᱩᱭᱩᱜ ᱠᱟᱱᱟ ᱥᱤᱝᱜᱮᱞ ᱢᱮᱢᱵᱟᱨ ᱛᱩᱨᱩᱭ ᱥᱟᱭ ᱴᱟᱠᱟ ᱟᱨ ᱮᱥᱤ ᱨᱩᱢ ᱫᱚ ᱦᱩᱭᱩᱜ ᱠᱟᱱᱟ ᱥᱤᱝᱜᱮᱞ ᱢᱮᱢᱵᱟᱨ ᱟᱢᱟᱜ ᱜᱮᱞ ᱵᱟᱨ ᱥᱟᱭ ᱴᱟᱠᱟ ᱡᱟᱸᱦᱟ ᱟᱢᱟᱜ ᱡᱟᱸᱦᱟ ᱟᱢᱟᱜ ᱵᱟᱨᱜᱮᱞ ᱯᱩᱱ ᱴᱟᱲᱟᱝ ᱨᱮᱭᱟᱜ ᱪᱟᱨᱡ ᱛᱟᱸᱦᱮᱱᱟ ᱚᱱᱟᱠᱚ ᱪᱟᱨᱡ ᱫᱚ ᱟᱨ ᱴᱷᱤᱠ ᱜᱮᱭᱟ ᱥᱮᱨ ᱞᱟᱹᱭ ᱟᱢ ᱠᱟᱱᱟ ᱚᱱᱟ ᱠᱚ ᱵᱮᱯᱟᱨ ᱱᱤᱭᱮ ᱟᱢ ᱡᱟᱸᱦᱟ ᱟᱢᱟᱜ ᱨᱩᱢ ᱪᱟᱨᱡ ᱡᱟᱦᱟᱸ ᱱᱚᱜᱼᱚᱭ ᱱᱚᱱ ᱮᱥᱤ ᱨᱮᱭᱟᱜ ᱛᱩᱨᱩᱭ ᱥᱟᱭ ᱟᱨ ᱱᱚᱱ ᱮᱥᱤ ᱨᱮᱭᱟᱜ ᱜᱮᱞᱵᱟᱨ ᱥᱟᱭ ᱴᱟᱠᱟ ᱯᱟᱲᱟᱜ ᱠᱟᱱᱟ ᱟᱨ ᱟᱞᱮ ᱱᱚᱰᱮ ᱴᱟᱭᱢᱤᱝ ᱫᱚ ᱦᱩᱭᱩᱜ ᱠᱟᱱᱟ ᱥᱮᱛᱟᱜ ᱛᱩᱨᱩᱭ ᱴᱟᱲᱟᱝ ᱠᱷᱚᱱ ᱯᱩᱨᱟᱹ ᱳᱯᱮᱱ ᱛᱟᱦᱮᱸᱱ ᱛᱟᱞᱮᱭᱟ ᱟᱨ ᱧᱤᱫᱟᱹ ᱢᱳᱴᱟᱢᱩᱴᱤ ᱜᱮᱞᱵᱟᱨ ᱴᱟᱲᱟᱝ ᱚᱠᱛᱚ ᱵᱚᱱᱫᱚᱜ ᱛᱟᱞᱮᱭᱟ ᱟᱞᱮᱨᱮᱱ ᱜᱟᱨᱰ ᱠᱚ ᱵᱚᱱᱫᱚᱭᱟ ᱜᱮᱴ ᱛᱳ ᱚᱱᱟ ᱞᱟᱦᱟᱨᱮ ᱟᱢ ᱡᱚᱫᱤ ᱫᱤᱱ ᱵᱮᱞᱟ ᱥᱮ ᱫᱤᱱ ᱢᱟᱨᱥᱟᱞ ᱡᱟᱦᱟᱸ ᱥᱮᱡ ᱪᱟᱞᱟᱜ ᱠᱷᱟᱱ ᱫᱟᱬᱟᱱ ᱠᱚ ᱛᱳ ᱚᱱᱟ ᱴᱟᱭᱢᱤᱝ ᱢᱚᱽᱫᱷᱮ ᱟᱢ ᱠᱟᱹᱢᱤ ᱯᱩᱨᱟᱹᱣ ᱦᱩᱭᱩᱜ ᱛᱟᱢᱟ ᱟᱪᱪᱷᱟ ᱡᱟᱸᱦᱟᱱᱟᱜ ᱠᱚ ᱠᱩᱞᱤ ᱨᱮᱭᱟᱜ ᱢᱮᱱᱟᱜ ᱛᱟᱢ ᱠᱷᱟᱡ ᱟᱢ ᱟᱞᱮᱢ ᱠᱩᱞᱤ ᱫᱟᱲᱮᱟᱞᱮᱭᱟ ᱡᱷᱚᱛᱚ ᱰᱤᱴᱮᱞᱥ ᱞᱮ ᱞᱟᱹᱭ ᱟᱢᱟ ᱟᱢ ᱞᱮ ᱥᱟᱦᱟᱡᱡᱚ ᱢᱮᱭᱟ ᱞᱟᱹᱭ ᱢᱮᱥᱮ ᱦᱮᱸ ᱠᱳᱱᱳ ᱚᱥᱩᱵᱤᱫᱷᱟ ᱵᱟᱹᱱᱩᱜ ᱟᱥᱮ ᱟᱢ ᱮᱥᱴᱮᱥᱚᱱ ᱠᱷᱚᱡ ᱠᱚ ᱯᱤᱠᱟᱯ ᱢᱮᱭᱟ ᱟᱞᱮ ᱦᱳᱴᱮᱞ ᱨᱮᱱᱟᱜ ᱜᱟᱹᱰᱤ ᱜᱮ ᱛᱟᱸᱦᱮᱱᱟ ᱥᱮ ᱠᱷᱮᱛᱨᱮ ᱠᱳᱱᱳ ᱥᱚᱢᱚᱥᱥᱟ ᱵᱟᱹᱱᱩᱜᱼᱟ ᱟᱢ ᱡᱮᱫᱤᱱ ᱮᱢ ᱯᱷᱮᱰᱚᱜᱼᱟ ᱛᱳ ᱚᱱᱟ ᱞᱟᱦᱟᱨᱮ ᱟᱞᱮ ᱟᱭᱰᱤ ᱠᱟᱨᱰ ᱢᱮᱱᱟᱜ ᱛᱟᱞᱮᱭᱟ ᱢᱳᱵᱟᱭᱤᱞ ᱱᱟᱢᱵᱟᱨ ᱛᱳ ᱚᱱᱟ ᱢᱳᱵᱟᱭᱤᱞ ᱱᱟᱢᱵᱟᱨ ᱟᱢᱞᱮ ᱮᱢᱟᱢᱟ ᱛᱳ ᱚᱱᱟ ᱱᱟᱢᱵᱟᱨ ᱥᱟᱶ ᱮᱢ ᱠᱳᱱᱴᱮᱠᱴᱼᱟ ᱟᱞᱮᱨᱮᱱ ᱦᱳᱴᱮᱞ ᱤᱥᱴᱟᱯ ᱟᱢ ᱚᱱᱰᱮ ᱠᱷᱚᱱ ᱯᱤᱠᱟᱯ ᱟᱹᱜᱩ ᱢᱮᱭᱟ ᱛᱳ ᱥᱮᱠᱷᱮᱛᱨᱮ ᱫᱚ ᱠᱳᱱᱳ ᱮᱠᱥᱴᱮᱨᱟ ᱪᱟᱨᱡ ᱫᱚ ᱵᱟᱝ ᱛᱟᱸᱦᱮᱱᱟ ᱯᱷᱤᱨᱤ ᱥᱟᱨᱵᱷᱤᱥ ᱜᱮᱢ ᱧᱟᱢᱟ ᱮᱜ ᱰᱚᱠᱚᱢᱮᱱᱴᱥ ᱫᱚ ᱛᱮᱢᱱᱤ ᱠᱤᱪᱷᱩ ᱫᱚ ᱵᱟᱝ ᱞᱟᱜᱟᱜᱼᱟ ᱡᱟᱥᱴ ᱟᱢᱟᱜ ᱟᱫᱷᱟᱨ ᱠᱟᱨᱰ ᱟᱨ ᱵᱷᱳᱴᱟᱨ ᱠᱟᱨᱰ ᱱᱤᱭᱟᱹ ᱚᱨᱤᱡᱤᱱᱟᱞ ᱯᱮᱞᱟᱥ ᱡᱮᱨᱚᱠᱥ ᱠᱚᱯᱤ ᱛᱟᱸᱦᱮᱱ ᱠᱷᱟᱱ ᱜᱮ ᱦᱩᱭᱩᱜᱼᱟ

ᱳ ᱢᱟᱱᱮ ᱟᱞᱮ ᱟᱞᱮ ᱵᱳᱞᱯᱩᱨ ᱡᱟᱸᱦᱟ ᱴᱩᱨᱤᱥᱴ ᱮᱞᱟᱠᱟ ᱠᱚ ᱟᱹᱪᱩᱨᱚᱜ ᱞᱟᱹᱜᱤᱫ ᱜᱟᱭᱤᱰ ᱚ ᱦᱮᱸ ᱦᱮᱸ ᱚᱵᱚᱥᱥᱳᱭ ᱛᱟᱸᱦᱮᱱ ᱜᱮᱭᱟ ᱛᱳ ᱢᱤᱫᱴᱮᱡ ᱮᱥᱴᱟᱯᱷ ᱮ ᱛᱟᱸᱦᱮᱱᱟ ᱟᱢ ᱥᱟᱝ ᱛᱳ ᱟᱞᱮ ᱵᱳᱞᱯᱩᱨ ᱴᱩᱨᱤᱥᱴ ᱮᱞᱟᱠᱟ ᱡᱟᱸ ᱠᱚ ᱡᱟᱭᱜᱟ ᱨᱮ ᱢᱮᱱᱟᱜᱼᱟ ᱚᱱᱟ ᱠᱚ ᱟᱢ ᱜᱚᱴᱟᱭ ᱜᱟᱭᱤᱰ ᱢᱮᱭᱟ ᱥᱮᱠᱷᱮᱛᱨᱮ ᱫᱚ ᱟᱞᱮᱭᱟᱜ ᱪᱟᱨᱡ ᱠᱤᱪᱷᱩᱴᱟ ᱛᱟᱸᱦᱮᱱᱟ ᱚᱱᱟ ᱜᱟᱭᱤᱰ ᱨᱮᱱᱟᱜ ᱵᱮᱥᱤ ᱫᱚ ᱵᱟᱝ ᱯᱮᱥᱟᱭ ᱴᱟᱠᱟ ᱛᱟᱸᱦᱮᱱᱟ ᱥᱟᱨᱟᱫᱤᱱ ᱟᱢᱮ ᱜᱟᱭᱤᱰ ᱢᱮᱭᱟ ᱛᱳ ᱥᱚᱢᱚᱥᱛᱚ ᱠᱤᱪᱷᱩ ᱚᱱᱟ ᱯᱮ ᱥᱟᱭ ᱴᱟᱠᱟ ᱢᱳᱫᱽᱫᱷᱮ ᱟᱢ ᱜᱟᱭᱤᱰ ᱮᱢ ᱧᱟᱢᱟ ᱟᱫᱚ ᱚᱱᱟ ᱥᱟᱶᱛᱮ ᱡᱟᱸᱦᱟ ᱟᱢ ᱫᱟᱬᱟᱱᱮᱢ ᱪᱟᱞᱟᱜ ᱟᱥᱮ ᱡᱟᱸᱦᱟᱛᱮ ᱧᱮᱧᱮᱞ ᱥᱴᱟᱯᱷ ᱥᱟᱶ ᱚᱱᱟ ᱞᱟᱹᱜᱤᱫ ᱡᱟᱸᱦᱟ ᱟᱢ ᱜᱟᱰᱤ ᱯᱷᱤᱨᱤ ᱥᱟᱨᱵᱷᱤᱥ ᱮᱢ ᱧᱟᱢᱟ ᱴᱷᱤᱠ ᱜᱮᱭᱟ ᱥᱮᱨ ᱠᱩᱲᱤ ᱛᱟᱨᱤᱠᱷ ᱟᱢᱟᱜ ᱤᱧ ᱠᱚᱱᱯᱷᱟᱨᱢ ᱮᱫᱟ ᱛᱳ ᱴᱟᱭᱢᱤᱝ ᱛᱷᱚᱲᱟᱢ ᱞᱟᱹᱭ ᱤᱧ ᱠᱷᱟᱱ ᱛᱤᱱ ᱥᱚᱢᱚᱭ ᱟᱞᱮᱭᱟᱜ ᱦᱳᱴᱮᱞ ᱨᱮ ᱟᱢᱮᱢ ᱦᱤᱡᱩᱜ ᱠᱟᱱᱟ ᱥᱮᱛᱟᱜ ᱥᱮᱜ ᱥᱮ ᱧᱤᱫᱟᱹ ᱥᱮᱜ ᱪᱮᱠᱤᱝ ᱟᱢ ᱴᱷᱤᱠ ᱜᱮᱭ ᱟᱹᱭᱩᱵ ᱛᱩᱨᱩᱭ ᱴᱟᱲᱟᱝ ᱥᱮᱨ ᱴᱷᱤᱠ ᱜᱮᱭᱟ ᱴᱷᱤᱠ ᱜᱮᱭᱟ ᱥᱮᱨ ᱟᱢᱤᱧ ᱠᱚᱱᱯᱷᱟᱨᱢ ᱮᱫ ᱢᱮᱭᱟ ᱟᱞᱮ ᱥᱚᱱᱫᱷᱮ ᱪᱷᱚᱴᱟ ᱥᱚᱢᱚᱭ ᱟᱢᱟᱜ ᱨᱩᱢᱤᱧ ᱵᱩᱠ ᱠᱟᱜ ᱠᱟᱱᱟ ᱟᱭᱢᱟ ᱥᱟᱨᱥᱟᱣ ᱟᱞᱮᱭᱟᱜ ᱵᱳᱞᱯᱩᱨ ᱥᱟᱱᱛᱤᱱᱤᱠᱮᱛᱚᱱ ᱦᱳᱴᱮᱞ ᱨᱮ ᱠᱚᱞ ᱠᱟᱛᱮᱫ ᱟᱨ ᱟᱞᱮᱭᱟᱜ ᱨᱩᱢ ᱨᱮ ᱦᱤᱡᱩᱜ ᱞᱟᱹᱜᱤᱫ ᱟᱭᱢᱟ ᱟᱭᱢᱟ ᱥᱟᱜᱚᱛᱚ ᱞᱮ ᱡᱟᱱᱟᱣ ᱟᱢ ᱠᱟᱱᱟ ᱛᱷᱮᱝᱠ ᱤᱭᱩ ᱥᱮᱨ ᱟᱢᱟᱜ ᱚᱭᱮᱴ ᱨᱮᱞᱮ ᱛᱟᱸᱦᱮᱭᱮᱱᱟ ᱛᱷᱮᱝᱠ ᱤᱭᱩ